ᱡᱳᱜᱽ ᱵᱮᱭᱟᱢ ᱟᱨ ᱵᱮᱭᱟᱢ ᱡᱳᱜᱽ ᱵᱮᱭᱟᱢ ᱟᱨ ᱵᱮᱭᱟᱢ ᱫᱚ ᱩᱱᱟᱹᱜ ᱚᱱᱛᱚᱨ ᱫᱚ ᱵᱟᱹᱱᱩᱜᱼᱟ ᱢᱮᱱᱠᱷᱟᱱ ᱯᱷᱤᱨ ᱵᱷᱤ ᱢᱮᱱ ᱜᱟᱱᱚᱜᱼᱟ ᱡᱮᱢᱚᱱ ᱡᱳᱜᱽ ᱵᱮᱭᱟᱢ ᱡᱳᱜᱽ ᱵᱮᱭᱟᱢ ᱨᱮᱫᱚ ᱢᱚᱱᱮ ᱥᱛᱷᱤᱨ ᱛᱟᱢᱟᱭ ᱡᱳᱜᱽ ᱵᱮᱭᱟᱢᱛᱮ ᱟᱨ ᱡᱳᱜᱽ ᱵᱮᱭᱟᱢᱮᱢ ᱠᱚᱨᱟᱣᱟ ᱚᱱᱟ ᱛᱮᱫᱚ ᱢᱚᱱᱮ ᱥᱛᱷᱤᱨᱟᱭ ᱟᱨ ᱡᱟᱦᱟᱸ ᱵᱮᱭᱟᱢᱮᱢ ᱠᱚᱨᱟᱣᱟ ᱚᱱᱟ ᱠᱚᱫᱚ ᱦᱚᱲᱢᱚ ᱱᱤᱯᱷᱩᱴᱮ ᱫᱚᱦᱚᱭ ᱛᱟᱢᱟ ᱦᱮᱸᱥᱮ ᱢᱟ ᱛᱚᱵᱮ ᱵᱟᱱᱟᱨᱜᱮ ᱟᱹᱰᱤ ᱞᱟᱹᱠᱛᱤᱭᱟᱱ ᱡᱤᱱᱤᱥ ᱠᱟᱱᱟ ᱡᱳᱜᱽ ᱵᱮᱭᱟᱢ ᱟᱨ ᱵᱮᱭᱟᱢ ᱦᱚᱲᱢᱚ ᱞᱟᱹᱜᱤᱫ ᱵᱟᱱᱟᱨ ᱞᱟᱹᱠᱛᱤᱜ ᱠᱟᱱᱟ ᱚᱱᱟ ᱞᱟᱹᱜᱤᱫᱼᱛᱮ ᱡᱳᱜᱽ ᱵᱮᱭᱟᱢ ᱦᱚᱸ ᱠᱚᱨᱟᱣ ᱫᱚᱨᱠᱟᱨ ᱜᱮ ᱟᱨ ᱵᱮᱭᱟᱢ ᱦᱚᱸ ᱠᱚᱨᱟᱣ ᱫᱚᱨᱠᱟᱨ ᱵᱟᱱᱟᱨᱮᱢ ᱠᱚᱨᱟᱣᱟ ᱛᱚᱵᱮᱭᱮᱱᱟ ᱟᱢᱟᱜ ᱦᱚᱲᱢᱚ ᱫᱚ ᱵᱮᱥ ᱛᱟᱦᱮᱱᱟ ᱡᱳᱜᱽ ᱵᱮᱭᱟᱢ ᱡᱩᱫᱤ ᱡᱳᱜᱽ ᱵᱮᱭᱟᱢ ᱵᱟᱢ ᱠᱚᱨᱟᱣᱟ ᱮᱱᱠᱷᱟᱱ ᱫᱚ ᱟᱢᱟᱜ ᱢᱚᱱᱮᱨᱮ ᱥᱛᱷᱤᱨ ᱵᱟᱭ ᱛᱟᱦᱮᱱᱟ ᱮᱱᱠᱷᱟᱱ ᱫᱚ ᱠᱟᱺᱪ ᱮᱴᱠᱮᱴᱚᱬᱮ ᱦᱩᱭ ᱫᱟᱲᱮᱭᱟᱜᱼᱟ ᱡᱳᱜᱽ ᱵᱮᱭᱟᱢ ᱦᱚᱸ ᱟᱹᱰᱤ ᱞᱟᱹᱠᱛᱤᱜ ᱠᱟᱱᱟ ᱦᱚᱲᱢᱚ ᱞᱟᱹᱜᱤᱫᱼᱛᱮ ᱟᱢᱟᱜ ᱦᱚᱲᱢᱚ ᱱᱤᱯᱷᱩᱴ ᱞᱟᱹᱜᱤᱫ ᱛᱮᱫᱚ ᱵᱮᱭᱟᱢ ᱫᱚᱢᱮᱜᱮ ᱞᱟᱹᱠᱛᱤᱜ ᱠᱟᱱᱟ ᱡᱳᱜᱽ ᱵᱮᱭᱟᱢ ᱡᱩᱫᱤᱢ ᱠᱚᱨᱟᱣᱟ ᱮᱱᱠᱷᱟᱱ ᱫᱚ ᱡᱳᱜᱽ ᱵᱮᱭᱟᱢ ᱠᱚᱨᱟᱣᱟ ᱮᱱᱠᱷᱟᱱ ᱫᱚ ᱟᱢᱟᱜ ᱡᱟᱦᱟᱸ ᱠᱚᱢ ᱡᱟᱦᱟᱸ ᱦᱚᱲᱢᱚ ᱵᱟᱭ ᱥᱛᱷᱤᱨᱚᱜ ᱠᱟᱱ ᱛᱟᱢᱟ ᱚᱱᱟ ᱦᱚᱲᱢᱚ ᱨᱮᱱᱟᱜ ᱡᱟᱦᱟᱸ ᱠᱤᱪᱷᱩ ᱡᱮᱢᱚᱱ ᱦᱩᱭᱮᱱᱟ ᱢᱚᱱᱮ ᱛᱟᱢ ᱡᱩᱫᱤ ᱢᱚᱱᱮ ᱫᱚᱢᱮ ᱦᱟᱹᱞᱪᱟᱹᱞᱚᱜ ᱠᱟᱱ ᱛᱟᱢᱟ ᱪᱮᱫ ᱠᱚᱪᱚᱢ ᱵᱩᱡᱷᱟᱹᱣ ᱞᱮᱫᱟ ᱦᱟᱱᱛᱮ ᱱᱟᱛᱮ ᱦᱟᱱᱛᱮ ᱱᱟᱛᱮ ᱵᱮᱭᱟᱢ ᱥᱩᱢᱩᱝᱛᱮ ᱵᱟᱭ ᱦᱩᱭᱩᱜᱼᱟ ᱚᱱᱟ ᱞᱟᱹᱜᱤᱫᱼᱛᱮ ᱡᱳᱜᱽ ᱵᱮᱭᱟᱢ ᱠᱚᱨᱟᱣ ᱫᱚᱨᱠᱟᱨ ᱜᱮ ᱡᱳᱜᱽ ᱵᱮᱭᱟᱢᱮᱢ ᱠᱚᱨᱟᱣᱟ ᱮᱱᱠᱷᱟᱱ ᱫᱚ ᱚᱱᱟ ᱚᱱᱟ ᱢᱚᱱᱮ ᱛᱟᱢᱮ ᱥᱛᱷᱤᱨᱟ ᱚᱱᱟ ᱢᱚᱱᱮ ᱥᱛᱷᱤᱨᱟ ᱮᱱᱠᱷᱟᱱ ᱡᱳᱜᱽ ᱵᱮᱭᱟᱢ ᱟᱢᱟᱜ ᱟᱹᱰᱤ ᱞᱟᱹᱠᱛᱤᱭᱟᱜ ᱠᱟᱱᱟ ᱡᱳᱜᱽ ᱵᱮᱭᱟᱢᱮᱢ ᱠᱚᱨᱟᱣ ᱠᱮᱫᱟ ᱵᱮᱭᱟᱱᱮᱢ ᱠᱚᱨᱟᱣ ᱠᱮᱫᱟ ᱦᱚᱲᱢᱚ ᱱᱤᱯᱷᱩᱴᱮ ᱫᱚᱦᱚᱭᱟ ᱵᱮᱭᱟᱢᱛᱮ ᱡᱳᱜᱽ ᱵᱮᱭᱟᱢᱛᱮ ᱚᱱᱠᱟᱜᱮ ᱵᱟᱱᱟᱨᱜᱮ ᱟᱹᱰᱤ ᱞᱟᱹᱠᱛᱤᱭᱟᱱᱟᱜ ᱠᱟᱱᱟ ᱟᱵᱚ ᱱᱚᱣᱟ ᱫᱩᱱᱤᱭᱟᱹᱨᱮ ᱡᱮᱢᱚᱱ ᱦᱩᱭᱱᱟ ᱠᱩᱲᱤ ᱠᱚ ᱵᱟᱠᱚ ᱵᱮᱭᱟᱢᱟ ᱚᱱᱠᱟᱜᱮ ᱟᱹᱰᱤ ᱩᱱᱠᱩᱣᱟᱜ ᱪᱤᱠᱟᱹ ᱟᱹᱰᱤᱜᱟᱱ ᱮᱴᱠᱮᱴᱚᱬᱮ ᱛᱟᱠᱚ ᱦᱤᱡᱩᱜᱼᱟ ᱦᱮᱸᱪᱮ ᱥᱛᱷᱤᱨ ᱵᱟᱭ ᱛᱟᱦᱮᱱ ᱛᱟᱠᱚᱣᱟ ᱪᱤᱲᱪᱤᱲᱟᱯᱚᱱ ᱛᱟᱦᱮᱱ ᱛᱟᱠᱚᱣᱟ ᱚᱱᱠᱟ ᱡᱩᱫᱤ ᱡᱳᱜᱽ ᱵᱮᱭᱟᱢ ᱠᱚ ᱠᱚᱨᱟᱣᱟ ᱮᱱᱠᱷᱟᱱ ᱚᱱᱟ ᱡᱟᱦᱟᱸ ᱢᱚᱱᱮᱨᱮ ᱡᱟᱦᱟᱸ ᱪᱤᱲᱪᱤᱲᱟᱯᱚᱱ ᱢᱮᱱᱟᱜᱼᱟ ᱚᱱᱟ ᱠᱳᱱᱴᱨᱳᱞ ᱥᱚᱠᱛᱤ ᱛᱟᱠᱚ ᱦᱤᱡᱩᱜᱼᱟ ᱡᱟᱦᱟᱸ ᱚᱱᱟ ᱨᱟᱹᱜᱤ ᱡᱟᱦᱟᱸ ᱡᱟᱦᱟᱸ ᱴᱟᱴᱠᱟ ᱟᱪᱠᱟᱜᱮ ᱨᱟᱠᱟᱵᱽᱼᱟ ᱡᱳᱜᱽ ᱵᱮᱭᱟᱢ ᱫᱚ ᱚᱱᱟ ᱠᱳᱱᱴᱨᱳᱞᱟᱭ ᱱᱚᱛᱮ ᱪᱟᱵᱟᱭᱟᱭ ᱡᱩᱫᱤ ᱡᱳᱜᱽ ᱵᱮᱭᱟᱢᱮᱢ ᱠᱚᱨᱟᱣᱟ ᱮᱱᱠᱷᱟᱱ ᱫᱚ ᱚᱱᱟ ᱞᱟᱹᱜᱤᱫ ᱡᱳᱜᱽ ᱵᱮᱭᱟᱢ ᱟᱹᱰᱤᱜᱮ ᱞᱟᱹᱠᱛᱤᱭᱟᱱᱟᱜ ᱠᱟᱱᱟ ᱟᱵᱚᱣᱟᱜ ᱟᱨ ᱵᱮᱭᱟᱢ ᱦᱚᱸ ᱟᱵᱚ ᱦᱚᱲᱢᱚ ᱱᱤᱯᱷᱩᱴᱮ ᱫᱚᱦᱚᱭᱟ ᱡᱮᱢᱚᱱ ᱡᱟᱦᱟᱸᱞᱮᱠᱟ ᱦᱚᱲᱢᱚ ᱦᱟᱹᱥᱩᱣᱟ ᱦᱮᱸᱪᱮ ᱦᱚᱲᱢᱚ ᱦᱟᱹᱥᱩᱣᱟ ᱡᱟᱸᱜᱟ ᱦᱟᱹᱥᱩᱣᱟ ᱴᱷᱤᱴᱱᱟᱹᱜ ᱦᱟᱹᱥᱩᱣᱟ ᱴᱷᱤᱴᱱᱟᱹᱜ ᱦᱟᱹᱥᱩᱣᱟ ᱪᱮᱛ ᱠᱚᱪᱚ ᱦᱟᱹᱥᱩ ᱵᱚᱱᱟ ᱡᱩᱫᱤ ᱵᱮᱭᱟᱢᱮᱢ ᱠᱚᱨᱟᱣᱟ ᱮᱱᱠᱷᱟᱱ ᱵᱮᱭᱟᱢᱛᱮ ᱚᱱᱟ ᱪᱟᱵᱟᱭᱟᱭ ᱵᱮᱭᱟᱢᱛᱮ ᱚᱱᱟ ᱪᱟᱵᱟᱭᱟ ᱫᱤᱱ ᱡᱩᱫᱤᱢ ᱠᱚᱨᱟᱣᱟ ᱮᱱᱠᱷᱟᱱ ᱫᱚ ᱟᱹᱰᱤ ᱢᱚᱱᱮ ᱪᱮᱫ ᱠᱚ ᱢᱮᱱᱟ ᱦᱟᱞᱠᱟᱭᱟᱭ ᱟᱨ ᱢᱚᱛᱞᱚᱵᱽ ᱟᱨ ᱦᱚᱲᱢᱚ ᱱᱤᱯᱷᱩᱴᱟᱭ ᱟᱨ ᱱᱤᱯᱷᱩᱴ ᱥᱟᱶ ᱥᱟᱶᱛᱮ ᱟᱢ ᱡᱟᱦᱟᱸᱥᱮᱫ ᱜᱮᱢ ᱪᱟᱞᱟᱜᱼᱟ ᱡᱟᱦᱟᱸ ᱥᱮᱫ ᱜᱮᱢ ᱪᱟᱞᱟᱜᱼᱟ ᱭᱟᱛᱚ ᱟᱹᱰᱤ ᱨᱟᱣᱟᱞᱮᱢ ᱵᱩᱡᱷᱟᱹᱣᱟ ᱡᱮᱢᱚᱱ ᱡᱩᱫᱤ ᱟᱢ ᱵᱟᱢ ᱵᱮᱭᱟᱢᱟ ᱵᱟᱢ ᱡᱳᱜᱽ ᱵᱮᱭᱟᱢᱟ ᱵᱟᱢ ᱵᱮᱭᱟᱢᱟ ᱮᱱᱠᱷᱟᱱ ᱫᱚ ᱦᱚᱲᱢᱚ ᱪᱮᱠᱟᱜᱼᱟ ᱥᱮ ᱢᱟᱛᱚᱵᱽ ᱤᱥᱛᱷᱤᱨ ᱵᱟᱭ ᱛᱟᱦᱮᱸᱱᱟ ᱪᱮᱫ ᱠᱚᱪᱚᱢ ᱩᱭᱦᱟᱹᱨᱟ ᱵᱟᱢ ᱵᱮᱭᱟᱢᱟ ᱮᱱᱠᱷᱟᱱ ᱦᱚᱲᱢᱚ ᱯᱩᱨᱟᱹ ᱠᱮᱥᱼᱠᱮᱥᱮ ᱵᱩᱡᱷᱟᱹᱜᱼᱟ ᱠᱮᱥᱼᱠᱮᱥᱮ ᱨᱟᱣᱟᱞ ᱵᱟᱭ ᱵᱩᱡᱷᱟᱹᱜᱼᱟ ᱨᱟᱣᱟᱞ ᱵᱟᱭ ᱵᱩᱡᱷᱟᱹᱜᱼᱟ ᱢᱟᱛᱞᱚᱵᱽ ᱟᱹᱰᱤ ᱴᱟᱹᱭᱤᱴ ᱵᱩᱡᱷᱟᱹᱜᱼᱟ ᱚᱱᱠᱟ ᱵᱩᱡᱷᱟᱹᱜᱼᱟ ᱡᱮᱢᱚᱱ ᱜᱮᱥᱛᱮ ᱯᱮᱨᱮᱡᱽ ᱟᱠᱟᱱ ᱞᱮᱠᱟ ᱵᱩᱡᱷᱟᱹᱜᱼᱟ ᱜᱮᱥᱛᱮ ᱯᱮᱨᱮᱡᱽ ᱟᱠᱟᱱ ᱞᱮᱠᱟ ᱵᱩᱡᱷᱟᱹᱜᱼᱟ ᱩᱱᱟᱹᱜ ᱟᱹᱰᱤ ᱠᱚᱥᱴᱚ ᱵᱩᱡᱷᱟᱹᱜᱼᱟ ᱤᱧ ᱢᱚᱱᱮᱨᱮ ᱱᱚᱝᱠᱟ ᱠᱚᱥᱴᱚᱧ ᱵᱩᱡᱷᱟᱹᱣᱟ ᱡᱩᱫᱤ ᱡᱟᱦᱟᱸ ᱦᱤᱞᱳᱜ ᱚᱱᱠᱟᱧ ᱠᱚᱨᱟᱣᱟ ᱵᱮᱭᱟᱢᱤᱧ ᱠᱚᱨᱟᱣᱟ ᱡᱟᱦᱟᱸ ᱦᱤᱞᱳᱜ ᱵᱮᱭᱟᱢᱤᱧ ᱠᱚᱨᱟᱣᱟ ᱮᱱᱠᱷᱟᱱ ᱫᱚ ᱚᱱᱟ ᱢᱚᱱᱮᱨᱮ ᱟᱹᱰᱤ ᱥᱟᱹᱱᱛᱤᱧ ᱵᱩᱡᱷᱟᱹᱣᱟ ᱟᱨ ᱦᱚᱲᱢᱚ ᱦᱚᱸ ᱟᱹᱰᱤ ᱪᱮᱫ ᱠᱚ ᱢᱮᱱᱟ ᱠᱮᱴᱮᱡᱽ ᱤᱧ ᱵᱩᱡᱷᱟᱹᱣᱟ ᱟᱹᱰᱤ ᱱᱟᱯᱟᱭᱤᱧ ᱵᱩᱡᱷᱟᱹᱣᱟ ᱟᱹᱰᱤ ᱵᱮᱥᱤᱧ ᱵᱩᱡᱷᱟᱹᱣᱟ ᱚᱱᱟ ᱞᱟᱹᱜᱤᱫ ᱡᱳᱜᱽ ᱵᱮᱭᱟᱢ ᱟᱨ ᱫᱚ ᱟᱹᱰᱤ ᱱᱟᱯᱟᱭ ᱡᱤᱱᱤᱥ ᱠᱟᱱ ᱜᱮᱭᱟ ᱟᱨ ᱵᱮᱭᱟᱢ ᱦᱚᱸ ᱟᱹᱰᱤᱵᱮᱥ